ᱟᱵᱚᱣᱟᱜ ᱥᱟᱶᱛᱟ ᱨᱮᱫᱚ ᱵᱟᱦᱟ ᱥᱚᱦᱚᱨᱟᱭ ᱯᱚᱨᱚᱵᱽ ᱦᱩᱭᱩᱜᱼᱟ ᱡᱮᱭᱥᱮ ᱠᱤ ᱵᱟᱦᱟ ᱵᱚᱸᱜᱟ ᱯᱚᱨᱚᱵᱽ ᱨᱮᱫᱚ ᱱᱟᱭᱠᱮ ᱡᱟᱦᱟᱸ ᱨᱮ ᱵᱚᱸᱜᱟᱭᱟᱭ ᱟᱨ ᱚᱱᱟ ᱨᱮᱫᱚ ᱦᱚᱨᱚᱜ ᱵᱟᱸᱫᱮ ᱫᱚ ᱥᱮᱛᱟᱜ ᱡᱟᱦᱟᱸ ᱫᱚ ᱱᱟᱭᱠᱮ ᱚᱰᱳᱠ ᱥᱟᱶ ᱪᱟᱞᱟᱣ ᱥᱚᱢᱚᱭ ᱫᱚ ᱟᱞᱛᱟ ᱯᱟᱲᱞᱟᱹᱠ ᱥᱟᱹᱲᱤ ᱟᱨ ᱦᱚᱨᱚᱜ ᱠᱟᱛᱮᱫ ᱪᱟᱞᱟᱜ ᱦᱩᱭᱩᱜᱼᱟ ᱟᱨ ᱚᱸᱰᱮ ᱩᱢ ᱵᱟᱲᱟ ᱠᱟᱛᱮᱫ ᱟᱨ ᱨᱮᱸᱜᱮᱡ ᱛᱮ ᱟᱨ ᱱᱟᱭᱠᱮ ᱚᱸᱰᱮ ᱵᱚᱸᱜᱟᱭᱟᱭ ᱱᱟᱭᱠᱮ ᱚᱸᱰᱮ ᱫᱟᱨᱟᱢ ᱤᱫᱤ ᱦᱩᱭᱩᱜᱼᱟ ᱡᱟᱦᱮᱨ ᱤᱫᱤ ᱦᱩᱭᱩᱜᱼᱟ ᱟᱨ ᱡᱟᱦᱮᱨ ᱨᱮ ᱱᱟᱭᱠᱮ ᱵᱚᱸᱜᱟᱭᱟᱭ ᱟᱨ ᱚᱸᱰᱮ ᱵᱚᱸᱜᱟ ᱠᱚ ᱧᱮᱞ ᱵᱟᱲᱟ ᱠᱟᱛᱮᱫ ᱦᱮᱡ ᱮᱱᱟᱢ ᱟᱨ ᱟᱨᱦᱚᱸ ᱫᱚᱦᱲᱟ ᱟᱹᱭᱩᱵ ᱵᱮᱲᱟ ᱪᱟᱞᱟᱣ ᱦᱩᱭᱩᱜᱼᱟ ᱩᱱ ᱥᱚᱢᱚᱭ ᱫᱚ ᱯᱷᱩᱴᱟᱹ ᱥᱟᱹᱲᱤ ᱟᱞᱛᱟ ᱯᱟᱹᱲᱞᱟᱹᱠ ᱟᱵᱚ ᱥᱚᱢᱟᱡᱽ ᱨᱮᱱᱟᱜ ᱫᱚ ᱥᱟᱹᱲᱤ ᱵᱟᱸᱫᱮ ᱠᱟᱛᱮᱫ ᱪᱟᱞᱟᱜ ᱦᱩᱭᱩᱜᱼᱟ ᱟᱨ ᱚᱸᱰᱮ ᱵᱚᱸᱜᱟ ᱛᱷᱟᱱ ᱨᱮ ᱜᱚᱰ ᱦᱩᱭᱩᱜᱼᱟ ᱜᱚᱸᱰ ᱠᱟᱛᱮᱫ ᱚᱸᱰᱮ ᱱᱟᱭᱠᱮ ᱵᱟᱵᱟ ᱟᱡ ᱵᱟᱦᱟᱭ ᱪᱟᱞᱟ ᱟᱨ ᱟᱵᱚᱱᱟᱜ ᱟᱧᱪᱟᱨ ᱨᱮ ᱟᱛᱟᱝ ᱦᱩᱭᱩᱜᱼᱟ ᱟᱨ ᱚᱱᱟ ᱫᱚ ᱵᱚᱦᱚᱜ ᱨᱮ ᱨᱮᱵᱮᱫ ᱦᱩᱭᱩᱜᱼᱟ ᱟᱨ ᱥᱚᱦᱚᱨᱟᱭ ᱯᱚᱨᱚᱵᱽ ᱨᱮᱫᱚ ᱚᱲᱟᱜ ᱫᱩᱭᱟᱹᱨ ᱵᱚᱱ ᱥᱟᱯᱷᱟᱭᱟ ᱡᱮᱨᱮᱲ ᱯᱚᱛᱟᱣᱟᱵᱚᱱ ᱞᱩᱜᱽᱲᱤ ᱞᱟᱯᱚ ᱠᱚᱵᱚᱱ ᱥᱟᱯᱷᱟᱭᱟ ᱟᱨ ᱥᱚᱦᱚᱨᱟᱭ ᱯᱚᱨᱚᱵᱽ ᱫᱚ ᱢᱚᱬᱮ ᱫᱤᱱ ᱦᱩᱭᱩᱜᱼᱟ ᱟᱨ ᱟᱨ ᱚᱸᱰᱮ ᱫᱚ ᱥᱚᱦᱚᱨᱟᱭ ᱯᱚᱨᱚᱵᱽ ᱨᱮᱫᱚ ᱜᱟᱹᱭ ᱠᱚ ᱡᱟᱜᱟᱶ ᱠᱚᱣᱟ ᱜᱟᱹᱭ ᱠᱚ ᱪᱩᱢᱟᱹᱲᱟ ᱠᱚᱣᱟ ᱟᱨ ᱫᱟᱠᱟᱭᱟᱵᱚᱱ ᱢᱟᱲᱟᱝ ᱦᱤᱞᱳᱜ ᱜᱚᱴ ᱠᱚ ᱵᱚᱸᱜᱟᱭᱟ ᱫᱚᱥᱟᱨ ᱦᱤᱞᱳᱜ ᱵᱚᱱ ᱫᱟᱠᱟᱭᱟ ᱟᱨ ᱛᱮᱥᱟᱨ ᱫᱤᱱ ᱫᱚᱵᱚᱱ ᱟᱬᱟᱜ ᱠᱚᱣᱟ ᱟᱨ ᱮᱱ ᱦᱤᱞᱳᱜ ᱦᱚᱸ ᱟᱵᱚᱣᱟᱜ ᱥᱚᱢᱟᱡᱽ ᱨᱮᱱᱟᱜ ᱡᱟᱦᱟᱸ ᱦᱚᱨᱚᱜ ᱵᱟᱸᱫᱮ ᱛᱟᱵᱚᱱ ᱚᱱᱟ ᱵᱚᱱ ᱦᱚᱨᱚᱜ ᱵᱟᱸᱫᱮᱭᱟ ᱟᱨ ᱟᱵᱚ ᱥᱟᱱᱛᱟᱲ ᱥᱚᱢᱟᱡᱽ ᱨᱮᱫᱚ ᱟᱞᱛᱟ ᱞᱟᱹᱲᱞᱟᱹᱠ ᱯᱷᱩᱴᱟᱹ ᱥᱟᱹᱲᱤ ᱜᱮᱵᱚᱱ ᱵᱟᱸᱫᱮᱭᱟ ᱚᱱᱟ ᱟᱨ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱢᱮᱱᱟᱜᱼᱟ ᱚᱱᱟ ᱦᱤᱥᱟᱹᱵ ᱛᱮᱜᱮ ᱵᱚᱱ ᱪᱟᱞᱟᱜᱼᱟ ᱟᱨ ᱵᱚᱱ ᱢᱟᱱᱟᱣ ᱵᱟᱛᱟᱣ ᱠᱟᱛᱮᱫ ᱵᱚᱱ ᱛᱟᱦᱮᱱᱟ ᱠᱟᱛᱮᱫ ᱵᱚᱱ ᱛᱟᱦᱮᱱᱟ ᱟᱨ ᱟᱨ ᱟᱠᱷᱲᱟ ᱨᱮ ᱞᱟᱜᱽᱬᱮ ᱵᱚᱱ ᱮᱱᱮᱡᱟ ᱴᱟᱢᱟᱠ ᱛᱩᱢᱫᱟᱜ ᱟᱛᱮᱫ ᱰᱟᱹᱝᱨᱤ ᱵᱚᱱ ᱠᱷᱩᱱᱴᱟᱹᱣ ᱠᱚᱣᱟ ᱦᱟᱨᱛᱟ ᱛᱮᱵᱚᱱ ᱪᱟᱨᱦᱟᱣ ᱠᱚᱣᱟ ᱟᱹᱭᱩᱵ ᱵᱮᱲᱟ ᱫᱚ ᱞᱟᱜᱽᱬᱮ ᱵᱚᱱ ᱮᱱᱮᱡᱟ